ᱦᱮᱸ ᱟᱞᱮ ᱡᱟᱦᱟᱸ ᱡᱮᱞᱟ ᱠᱷᱚᱱᱟᱜ ᱱᱤᱡᱟᱞᱟ ᱡᱷᱟᱲᱜᱨᱟᱢ ᱡᱮᱞᱟ ᱨᱮᱱᱟᱜ ᱡᱟᱦᱟᱸ ᱯᱟᱹᱦᱤᱞ ᱠᱷᱚᱱ ᱫᱚ ᱱᱤᱛᱳᱜ ᱫᱚ ᱟᱹᱰᱤ ᱜᱮ ᱯᱚᱨᱤᱵᱚᱨᱛᱚᱱ ᱫᱚ ᱦᱟᱸᱜ ᱧᱮᱞᱟᱠᱟᱱᱟ ᱯᱟᱹᱦᱤᱞ ᱫᱚ ᱱᱚᱜᱼᱚᱭ ᱡᱮᱢᱚᱱ ᱨᱟᱥᱛᱟ ᱜᱷᱟᱴ ᱠᱚ ᱢᱟᱱᱮ ᱠᱟᱪᱟ ᱜᱮ ᱛᱟᱦᱮᱸ ᱠᱟᱱᱟ ᱢᱟᱱᱮ ᱦᱩᱭ ᱦᱚᱜᱼᱚᱭ ᱱᱚᱝᱠᱟ ᱡᱮᱢᱚᱱ ᱫᱟᱜ ᱡᱟᱹᱯᱩᱫ ᱠᱚᱨᱮ ᱦᱚᱸ ᱢᱟᱱᱮ ᱵᱷᱟᱜᱤ ᱜᱮ ᱦᱚᱨᱛᱮ ᱦᱤᱡᱩᱜ ᱥᱮᱱᱚᱜ ᱢᱟᱱᱮ ᱟᱹᱰᱤ ᱜᱮ ᱚᱥᱩᱵᱤᱫᱷᱟᱜ ᱛᱟᱦᱮᱸᱡ ᱱᱤᱛᱳᱜ ᱫᱚ ᱱᱚᱜᱼᱚᱭ ᱛᱳ ᱨᱟᱥᱛᱟ ᱠᱚᱫᱚ ᱢᱚᱴᱟᱢᱩᱴᱤ ᱰᱷᱟᱞᱟᱭ ᱦᱩᱭᱟᱠᱟᱱᱟ ᱯᱤᱪ ᱦᱩᱭᱟᱠᱟᱱᱟ ᱟᱨ ᱱᱚᱜᱼᱚᱭ ᱡᱮᱢᱚᱱ ᱠᱮᱱᱮᱞ ᱠᱮᱱᱮᱞ ᱯᱟᱹᱦᱤᱞ ᱫᱚ ᱠᱮᱱᱮᱞ ᱥᱟᱭᱤᱴ ᱛᱮᱦᱚᱸ ᱚᱱᱟ ᱚᱱᱠᱟ ᱰᱷᱟᱞᱟᱭ ᱥᱮ ᱯᱞᱮᱴ ᱡᱮᱢᱚᱱ ᱵᱟᱝ ᱛᱟᱦᱮᱸ ᱠᱟᱱᱟ ᱦᱮᱸ ᱚᱱᱟ ᱠᱚᱦᱚᱸ ᱱᱤᱛᱳᱜ ᱫᱚ ᱢᱟᱱᱮ ᱡᱟᱦᱟᱸ ᱞᱟᱦᱟᱛᱮ ᱚᱥᱩᱵᱤᱫᱷᱟᱜ ᱛᱟᱦᱮᱸᱡ ᱱᱤᱛᱳᱜ ᱫᱚ ᱥᱩᱵᱤᱫᱷᱟ ᱜᱮ ᱢᱟᱱᱮ ᱦᱳᱭᱟᱠᱟᱱᱟ ᱟᱨ ᱥᱮ ᱚᱱᱟ ᱥᱩᱵᱤᱫᱷᱟ ᱦᱩᱭᱟᱠᱟᱱ ᱛᱮ ᱚᱱᱟ ᱱᱤᱭᱮ ᱦᱚᱸ ᱟᱹᱰᱤ ᱴᱚᱞᱟ ᱥᱮᱫ ᱠᱚ ᱥᱩᱵᱤᱫᱷᱟ ᱠᱟᱱᱟ ᱟᱨ ᱡᱮᱢᱚᱱ ᱱᱚᱜᱼᱚᱭ ᱟᱭᱢᱟ ᱯᱚᱧᱪᱟᱭᱮᱛ ᱚᱯᱷᱤᱥ ᱠᱷᱚᱱ ᱦᱚᱸ ᱢᱟᱱᱮ ᱟᱹᱰᱤᱜᱮ ᱥᱳᱨᱥ ᱠᱚ ᱧᱟᱢᱟᱠᱟᱱᱟ ᱡᱮᱢᱚᱱ ᱯᱚᱧᱪᱟᱭᱮᱛ ᱚᱯᱷᱤᱥ ᱠᱷᱚᱱ ᱱᱚᱜᱼᱚᱭ ᱠᱩᱧ ᱠᱚᱞ ᱱᱚᱜᱼᱚᱭ ᱜᱟᱹᱰᱭᱟᱹ ᱠᱚ ᱜᱟᱹᱰᱭᱟᱹ ᱠᱚᱦᱚᱸ ᱵᱮᱱᱟᱣ ᱟᱠᱟᱜ ᱜᱮᱭᱟ ᱠᱚ ᱵᱮᱱᱟᱣ ᱠᱟᱱᱟ ᱟᱹᱰᱤ ᱯᱟᱹᱦᱤᱞ ᱫᱚ ᱚᱱᱠᱟ ᱫᱚ ᱵᱟᱝ ᱛᱟᱦᱮᱸ ᱠᱟᱱᱟ ᱱᱮᱛᱟᱨ ᱫᱚ ᱱᱚᱜᱼᱚᱭ ᱥᱩᱵᱤᱫᱟ ᱟᱹᱰᱤ ᱜᱮ ᱧᱟᱢᱟᱠᱟᱱᱟ ᱯᱚᱧᱪᱟᱭᱮᱛ ᱚᱯᱷᱤᱥ ᱠᱷᱚᱱᱟᱜ ᱱᱚᱜᱼᱚᱭ ᱱᱤᱛᱳᱝ ᱯᱚᱧᱪᱟᱭᱮᱛ ᱚᱯᱷᱤᱥ ᱛᱚᱨᱚᱯᱷ ᱥᱮᱱ ᱠᱷᱚᱱ ᱦᱚᱸ ᱟᱹᱰᱤ ᱟᱭᱢᱟ ᱜᱮ ᱥᱩᱵᱤᱫᱷᱟ ᱫᱚ ᱧᱟᱢᱟᱠᱟᱱᱟ ᱟᱨᱦᱚᱸ ᱮᱢᱟᱱ ᱮᱢᱟ ᱩᱱᱟᱹᱜ ᱫᱚ ᱦᱟᱸᱜ ᱵᱟᱝ ᱩᱭᱦᱟᱹᱨᱚᱜ ᱠᱟᱱᱟ ᱛᱚ ᱤᱱᱟᱹᱜ ᱚᱲᱟᱜ ᱠᱚᱦᱚᱸ ᱡᱮᱢᱚᱱ ᱢᱟᱠᱚᱲ ᱠᱚᱦᱚᱸ ᱧᱟᱢᱚᱜ ᱠᱟᱱᱟ ᱦᱩᱸ ᱡᱮᱢᱚᱱ ᱱᱚᱜᱼᱚᱭ ᱮᱜᱽᱨᱤᱠᱟᱞᱪᱟᱨ ᱚᱯᱷᱤᱥ ᱮᱜᱽᱨᱤᱠᱟᱞᱪᱟᱨ ᱚᱯᱷᱤᱥ ᱠᱷᱚᱱᱟᱜ ᱡᱟᱦᱟᱸ ᱵᱤᱰᱤᱭᱳ ᱚᱯᱷᱤᱥ ᱦᱮᱸ ᱚᱱᱟ ᱚᱱᱟ ᱠᱷᱚᱱ ᱦᱚᱸ ᱤᱛᱟᱹ ᱦᱮᱸ ᱤᱛᱟᱹ ᱠᱚ ᱮᱵᱚᱝ ᱚᱱᱟ ᱨᱟᱱ ᱪᱟᱥ ᱨᱮᱱᱟᱜ ᱥᱩᱵᱤᱫᱟ ᱠᱚᱦᱚᱸ ᱧᱟᱢᱟ ᱟᱠᱟᱱᱟ ᱟᱨᱠᱤ